ᱢᱤᱫ ᱫᱤᱱ ᱦᱤᱞᱳᱜ ᱵᱳᱞᱯᱩᱨ ᱵᱟᱡᱟᱨᱤᱧ ᱥᱮᱱ ᱞᱮᱱᱟ ᱟᱨ ᱢᱤᱫᱴᱮᱱ ᱵᱤᱜᱽ ᱵᱟᱡᱟᱨ ᱵᱟᱞᱮ ᱧᱩᱛᱩᱢ ᱨᱮ ᱫᱚᱠᱟᱱ ᱨᱮᱧ ᱵᱚᱞᱚ ᱞᱮᱱᱟ ᱚᱸᱰᱮᱧ ᱞᱟᱹᱭ ᱟᱫ ᱠᱚᱣᱟ ᱥᱮ ᱤᱧ ᱫᱚ ᱢᱤᱫᱴᱟᱝ ᱞᱮᱦᱮᱝᱜᱟᱧ ᱦᱟᱛᱟᱣᱟ ᱟᱹᱰᱤ ᱩᱛᱟᱹᱨ ᱞᱮᱦᱮᱸᱝᱜᱟ ᱠᱚ ᱩᱸᱰᱩᱝ ᱟᱹᱫᱤᱧᱟ ᱟᱫᱚ ᱤᱧ ᱫᱚ ᱚᱱᱟᱠᱚ ᱢᱚᱫᱽᱫᱷᱮᱨᱮ ᱢᱤᱫᱴᱮᱱ ᱞᱮᱦᱮᱸᱝᱜᱟ ᱫᱚ ᱟᱹᱰᱤ ᱡᱳᱨ ᱜᱮᱧ ᱠᱩᱥᱤᱭᱟᱫᱟ ᱠᱩᱥᱤᱭᱟᱜ ᱛᱮᱧ ᱤᱧ ᱦᱚᱸ ᱫᱟᱢᱤᱧ ᱠᱩᱞᱤ ᱠᱮᱫ ᱠᱚᱣᱟ ᱟᱫᱚ ᱠᱚ ᱞᱟᱹᱭ ᱠᱮᱫᱟ ᱟᱭᱢᱟ ᱫᱟᱢ ᱟᱫᱚᱧ ᱢᱮᱛᱟᱣᱟᱫ ᱠᱚᱣᱟ ᱤᱧ ᱫᱚ ᱩᱱᱟᱹᱝ ᱫᱚ ᱟᱞᱚᱯᱮ ᱫᱟᱢ ᱟᱹᱧᱟᱹ ᱟᱫᱚ ᱠᱚ ᱞᱟᱹᱭ ᱮᱫᱟ ᱥᱮ ᱱᱚᱣᱟ ᱠᱳᱭᱟᱞᱤᱴᱤ ᱫᱚ ᱟᱹᱰᱤ ᱜᱮ ᱵᱷᱟᱜᱮ ᱜᱮᱭᱟ ᱟᱨ ᱟᱹᱰᱤ ᱵᱨᱮᱱᱰᱮᱴ ᱨᱮᱱᱟᱜ ᱠᱟᱱᱟ ᱟᱫᱚ ᱚᱱᱟᱛᱮ ᱤᱧ ᱦᱚᱸ ᱠᱩᱥᱤᱣᱟᱜ ᱛᱮ ᱤᱧ ᱦᱚᱸᱧ ᱦᱟᱛᱟᱣ ᱟᱹᱜᱩ ᱠᱮᱫᱟ ᱦᱟᱛᱟᱣ ᱟᱹᱜᱩ ᱠᱟᱛᱮᱫ ᱤᱧ ᱧᱮᱞ ᱠᱮᱫᱟ ᱥᱮ ᱚᱲᱟᱜ ᱨᱮ ᱢᱤᱫ ᱫᱷᱟᱣᱤᱧ ᱦᱚᱨᱚᱜ ᱠᱮᱫᱟ ᱟᱨ ᱯᱚᱨᱮᱨ ᱫᱤᱱᱤᱧ ᱠᱟᱪᱟᱣ ᱠᱮᱫ ᱥᱮ ᱚᱱᱟ ᱨᱚᱝ ᱢᱟ ᱡᱚᱛᱚ ᱛᱩᱫ ᱪᱟᱵᱟᱭᱮᱱᱟ ᱩᱱᱠᱩ ᱦᱚᱲ ᱫᱚ ᱟᱹᱰᱤ ᱜᱮᱠᱚ ᱮᱲᱮ ᱜᱮᱭᱟ ᱵᱨᱮᱱᱰᱮᱴ ᱦᱚᱸ ᱟᱹᱰᱤ ᱠᱷᱟᱨᱟᱯ ᱜᱮᱛᱟ ᱠᱚᱣᱟ ᱟᱨ ᱠᱳᱣᱟᱞᱤᱴᱤ ᱦᱚᱸ ᱡᱚᱛᱚ ᱨᱚᱝ ᱜᱮ ᱛᱩᱫ ᱪᱟᱵᱟᱭᱮᱱᱟ